ᱤᱧᱟᱹᱜ ᱢᱮᱱ ᱛᱮᱫᱚ ᱥᱠᱩᱞ ᱠᱚᱞᱮᱡᱽ ᱨᱮ ᱵᱨᱤᱛᱛᱤ ᱞᱮᱠᱟᱱ ᱥᱮᱪᱮᱫ ᱫᱚ ᱮᱠᱟᱞ ᱞᱟᱹᱠᱛᱤ ᱢᱮᱱᱟᱜᱼᱟ ᱪᱮᱫᱟᱜ ᱥᱮ ᱟᱵᱚ ᱡᱩᱫᱤ ᱱᱚᱣᱟ ᱥᱠᱩᱞ ᱠᱚᱞᱮᱡᱽ ᱨᱮ ᱱᱚᱣᱟᱛᱮ ᱟᱵᱚ ᱥᱮᱪᱮᱫ ᱵᱚᱱ ᱥᱮᱬᱟ ᱫᱟᱲᱮᱭᱟᱜᱼᱟ ᱥᱮᱵᱚᱱ ᱥᱮᱪᱮᱫ ᱫᱟᱲᱮᱭᱟᱜᱼᱟ ᱛᱟᱦᱚᱞᱮ ᱠᱷᱟᱱᱫᱚ ᱟᱵᱚ ᱚᱞᱚᱜ ᱯᱟᱲᱦᱟᱣ ᱠᱟᱛᱮᱫ ᱨᱮᱦᱚᱸ ᱪᱟᱹᱠᱨᱤ ᱵᱟᱹᱠᱨᱤ ᱵᱟᱝ ᱧᱟᱢᱚᱜ ᱨᱮᱦᱚᱸ ᱱᱚᱣᱟ ᱠᱟᱛᱮᱫ ᱱᱚᱣᱟ ᱞᱮᱠᱟ ᱛᱮᱜᱮ ᱟᱵᱚ ᱟᱵᱚᱱᱟᱜ ᱡᱤᱭᱚᱱ ᱵᱚᱱ ᱠᱷᱟᱱᱰᱟᱣ ᱫᱟᱲᱮᱭᱟᱜᱼᱟ ᱡᱮᱢᱚᱱ ᱥᱠᱩᱞ ᱠᱚᱞᱮᱡᱽ ᱨᱮ ᱟᱹᱰᱤ ᱟᱭᱢᱟ ᱞᱮᱠᱟᱱᱟᱜ ᱵᱨᱤᱛᱛᱤ ᱥᱮᱪᱮᱫ ᱢᱮᱱᱟᱜ ᱠᱟᱫᱟ ᱚᱱᱟᱠᱚ ᱢᱩᱫᱽᱨᱮ ᱡᱟᱦᱟᱸᱴᱟᱜ ᱜᱮ ᱟᱢᱟᱜ ᱠᱩᱥᱤ ᱡᱟᱦᱟᱸᱢ ᱠᱩᱥᱤᱭᱟᱜᱼᱟ ᱚᱱᱟ ᱤᱫᱤ ᱠᱟᱛᱮᱫ ᱜᱮ ᱟᱢᱮᱢ ᱥᱮᱪᱮᱫ ᱫᱟᱲᱮᱭᱟᱜᱼᱟ ᱟᱨ ᱱᱚᱣᱟ ᱥᱮᱪᱮᱫ ᱫᱚ ᱟᱹᱰᱤ ᱞᱟᱹᱠᱛᱤᱭᱟᱱ ᱥᱮᱪᱮᱫ ᱠᱟᱱᱟ ᱟᱨ ᱱᱚᱣᱟ ᱥᱮᱪᱮᱫ ᱫᱟᱨᱟᱭ ᱛᱮᱫᱚ ᱟᱢᱟᱜ ᱵᱷᱚᱵᱤᱥᱚᱛ ᱡᱤᱭᱚᱱ ᱦᱚᱸ ᱠᱷᱟᱱᱰᱟᱣ ᱫᱟᱲᱮᱭᱟᱜᱼᱟ ᱟᱨ ᱪᱟᱹᱠᱨᱤ ᱵᱟᱹᱠᱨᱤ ᱵᱟᱢ ᱧᱟᱢ ᱨᱮᱦᱚᱸ ᱱᱚᱣᱟ ᱛᱟᱞᱟᱛᱮᱜᱮ ᱟᱢᱟᱜ ᱡᱤᱭᱚᱱ ᱯᱟᱨᱚᱢ ᱪᱟᱞᱟᱣ ᱫᱟᱲᱮᱭᱟᱜᱼᱟ